ᱵᱮᱭᱟᱢ ᱚᱠᱛᱚ ᱦᱚᱲᱢᱚ ᱨᱮᱱᱟᱜ ᱥᱟᱱᱟᱢ ᱡᱟᱭᱜᱟ ᱨᱮ ᱢᱟᱭᱟᱢ ᱪᱚᱞᱟᱪᱚᱞ ᱦᱩᱭᱩᱜᱼᱟ ᱟᱨ ᱱᱚᱣᱟ ᱠᱷᱟᱹᱛᱤᱨ ᱦᱚᱲᱢᱚ ᱱᱟᱯᱟᱭ ᱥᱟᱺᱦᱤᱡ ᱵᱮᱱᱟᱜᱼᱟ ᱟᱨ ᱨᱳᱜᱽ ᱯᱨᱚᱛᱤᱨᱳᱫᱷ ᱠᱷᱚᱢᱚᱛᱟ ᱵᱟᱹᱲᱛᱤᱜᱼᱟ